ᱮᱱᱮᱡ ᱥᱮᱨᱮᱧ ᱱᱮᱛᱟᱨ ᱠᱩᱲᱤ ᱜᱤᱫᱽᱨᱟᱹ ᱠᱚᱲᱟ ᱜᱤᱫᱽᱨᱟᱹ ᱢᱟ ᱵᱟᱝᱠᱚ ᱵᱟᱰᱟᱭ ᱞᱟᱹᱜᱤᱫᱚᱜ ᱠᱟᱱᱟ ᱟᱫᱚ ᱩᱱᱠᱩ ᱠᱚᱫᱚ ᱥᱤᱠᱷᱟᱹᱣ ᱯᱟᱲᱦᱟᱣ ᱦᱩᱭᱩᱜᱼᱟ ᱡᱮ ᱮ ᱵᱤᱴᱤ ᱱᱚᱝᱠᱟ ᱠᱚ ᱮᱱᱮᱡᱟ ᱱᱚᱝᱠᱟ ᱠᱚ ᱥᱮᱨᱮᱧᱟ ᱚᱸᱰᱮ ᱮᱱᱮᱡ ᱦᱩᱭᱩᱜ ᱠᱟᱱᱟ ᱪᱚᱞᱚ ᱵᱚᱱ ᱪᱟᱞᱟᱜᱼᱟ ᱮᱱᱮᱡ ᱠᱚ ᱥᱮᱬᱟ ᱡᱚᱝ ᱯᱮ ᱥᱮᱨᱮᱧ ᱠᱚ ᱥᱮᱬᱟ ᱡᱚᱝ ᱯᱮ ᱛᱚᱵᱮ ᱛᱚ ᱟᱯᱮ ᱦᱟᱨᱟ ᱠᱟᱛᱮᱫ ᱡᱟᱦᱟᱸ ᱠᱚᱨᱮ ᱡᱟᱦᱟᱱᱟᱜ ᱦᱩᱭᱩᱜᱼᱟ ᱚᱱᱟ ᱠᱚᱨᱮ ᱯᱮ ᱟᱬᱜᱚ ᱫᱟᱲᱮᱭᱟᱜᱼᱟ ᱟᱨ ᱮᱱᱮᱡ ᱥᱮᱨᱮᱧ ᱫᱟᱲᱮᱭᱟᱜᱼᱟ ᱯᱮ ᱨᱚᱲ ᱫᱟᱲᱮᱭᱟᱜᱼᱟ ᱯᱮ ᱨᱚᱲ ᱠᱚ ᱥᱮᱬᱟᱭ ᱯᱮ ᱮᱱᱮᱡ ᱠᱚ ᱥᱮᱬᱟᱭ ᱯᱮ ᱥᱮᱨᱮᱧ ᱠᱚ ᱥᱮᱬᱟ ᱠᱟᱜ ᱯᱮ ᱛᱟᱵᱚᱱ ᱟᱨ ᱱᱤᱭᱟᱹ ᱠᱚᱯᱮ ᱥᱮᱬᱟ ᱞᱮᱠᱷᱟᱱ ᱟᱵᱚᱣᱟᱜ ᱥᱚᱢᱟᱡ ᱥᱩᱥᱟᱹᱨ ᱛᱟᱦᱮᱱᱟ ᱢᱟᱨᱥᱟᱞ ᱛᱟᱦᱮᱱᱟ ᱫᱤᱥᱚᱢ ᱦᱚᱲ ᱪᱮ ᱟᱛᱳ ᱦᱚᱲ ᱠᱚ ᱧᱩᱛᱩᱢ ᱟᱵᱚᱱᱟ ᱡᱮ ᱵᱟᱵᱟ ᱯᱷᱟᱞᱱᱟ ᱡᱟᱹᱛᱤ ᱦᱚᱸ ᱪᱮᱫ ᱮᱴᱟᱜ ᱡᱟᱹᱛᱤ ᱦᱚᱸᱠᱚ ᱢᱮᱛᱟ ᱵᱚᱱᱟ ᱵᱟᱝ ᱥᱟᱱᱛᱟᱲ ᱥᱚᱢᱟᱡᱽ ᱨᱮ ᱱᱚᱣᱟ ᱡᱤᱱᱤᱥ ᱠᱚᱛᱟ ᱠᱚ ᱟᱹᱰᱤ ᱨᱟᱹᱥᱠᱟᱹ ᱢᱮᱱᱟᱜᱼᱟ ᱨᱟᱹᱥᱠᱟᱹ ᱠᱟᱛᱮᱜ ᱜᱮᱠᱚ ᱫᱚᱦᱚ ᱟᱠᱟᱫ ᱟᱨ ᱨᱟᱹᱥᱠᱟᱹ ᱨᱮᱜᱮ ᱦᱮᱱᱟᱜ ᱠᱚᱣᱟ ᱟᱨ ᱨᱟᱹᱥᱠᱟᱹ ᱵᱷᱟᱜᱟᱣ ᱮᱱ ᱠᱷᱟᱱ ᱫᱚᱢ ᱟᱫᱚ ᱛᱟᱭᱚᱢ ᱫᱚᱵᱚᱱ ᱢᱮᱱᱟ ᱪᱚᱞᱚ ᱫᱮᱞᱟ ᱟᱫᱚ ᱱᱤᱛᱳᱜ ᱫᱚ ᱧᱤᱫᱟᱹᱭᱮᱱᱟ ᱪᱮ ᱵᱟᱠᱟᱱ ᱥᱮᱛᱟᱜᱚᱜ ᱠᱟᱱᱟ ᱱᱤᱛᱳᱜ ᱫᱚᱵᱚᱱ ᱡᱟᱹᱯᱤᱫ ᱵᱟᱲᱟ ᱜᱤᱛᱤᱡ ᱵᱟᱲᱟᱜ ᱟᱵᱚᱱ ᱟᱨᱦᱚᱸ ᱜᱟᱯᱟ ᱟᱵᱚ ᱫᱚ ᱠᱟᱹᱢᱤ ᱫᱚ ᱪᱟᱞᱟᱣ ᱠᱟᱛᱮ ᱡᱚᱢ ᱦᱩᱭᱩᱜ ᱛᱟᱵᱚᱱᱟ ᱵᱟᱵᱚᱱ ᱱᱟᱞᱦᱟ ᱛᱩᱢᱟᱹᱞ ᱟᱹᱜᱩ ᱞᱮᱠᱷᱟᱱ ᱡᱚᱢ ᱫᱚ ᱚᱠᱟᱨᱮᱵᱚᱱ ᱧᱟᱢᱟ ᱵᱤᱴᱤ ᱛᱮᱠᱚ ᱵᱮᱴᱟ ᱛᱮᱠᱚ ᱚᱱᱟᱛᱮ ᱟᱫᱚ ᱜᱚᱴᱟᱝ ᱥᱤᱧ ᱧᱤᱫᱟᱹ ᱟᱫᱷᱟ ᱧᱤᱫᱟᱹ ᱠᱚ ᱮᱱᱮᱡ ᱠᱮᱭᱟ ᱟᱫᱷᱟ ᱧᱤᱫᱟᱹ ᱫᱚᱢ ᱟᱹᱜᱩ ᱠᱮᱫᱮᱭᱟ ᱚᱲᱟᱜ ᱛᱮ ᱟᱫᱚᱢ ᱡᱟᱹᱯᱤᱫ ᱚᱪᱚ ᱠᱮᱫᱮᱭᱟ ᱟᱨᱚ ᱥᱮᱛᱟᱜ ᱫᱚ ᱚᱱᱠᱟ ᱜᱮ ᱡᱟᱨᱡᱮᱨ ᱟᱯᱱᱟ ᱟᱯᱱᱟ ᱠᱟᱹᱢᱤ ᱨᱮ ᱚᱱᱠᱟ ᱜᱮᱢ ᱫᱷᱩᱨᱟᱹᱣ ᱮᱱᱟᱢ ᱱᱟᱞᱦᱟ ᱛᱩᱢᱟᱹᱞ ᱚᱠᱚᱭ ᱚᱠᱟ ᱥᱮᱜ ᱪᱮᱫ ᱟᱹᱜᱩ ᱪᱚᱝ ᱚᱠᱚᱭ ᱪᱮᱫ ᱥᱟᱦᱟᱱ ᱧᱟᱢ ᱚᱠᱚᱭ ᱱᱟᱞᱦᱟᱭ ᱪᱟᱞᱟᱣ ᱮᱱᱟ ᱚᱠᱚᱭ ᱫᱚ ᱚᱲᱟᱜ ᱨᱮ ᱮ ᱠᱟᱹᱢᱤᱭᱮᱜᱼᱟ ᱚᱱᱠᱟ ᱟᱹᱰᱤ ᱠᱤᱪᱷᱩ ᱢᱟᱹᱴᱤᱧᱚᱜᱼᱟ ᱢᱟ ᱟᱢ ᱫᱚ ᱵᱤᱴᱤ ᱱᱚᱣᱟ ᱠᱚ ᱠᱟᱹᱢᱤ ᱢᱮ ᱤᱧ ᱫᱚ ᱚᱱᱛᱮ ᱪᱮᱱᱚ ᱛᱮ ᱠᱷᱚᱡ ᱱᱚᱣᱟ ᱟᱹᱜᱩᱧ ᱥᱮᱱᱚᱜ ᱠᱟᱱᱟ ᱫᱩ ᱵᱟᱹᱵᱩ ᱟᱢ ᱫᱚ ᱚᱱᱛᱮ ᱪᱟᱞᱟᱜ ᱢᱮ ᱦᱟᱱᱟ ᱠᱚ ᱱᱚᱣᱟ ᱠᱚ ᱱᱚᱝᱠᱟᱭ ᱢᱮᱛᱟᱵᱚᱱ ᱟᱫᱚ ᱤᱱᱟᱹ ᱠᱚᱜᱮ ᱢᱮᱱ ᱵᱟᱲᱟ ᱠᱟᱛᱮ ᱟᱫᱚ ᱟᱯᱱᱟᱨ ᱦᱚᱸ ᱡᱟᱦᱟᱸ ᱥᱮᱫ ᱜᱮᱢ ᱩᱴᱷᱟᱹᱭᱮᱱᱟ ᱦᱟᱯᱮ ᱤᱧ ᱦᱚᱸ ᱡᱟᱦᱟᱱᱟᱜ ᱠᱚᱜᱮ ᱥᱟᱦᱟᱱ ᱠᱚ ᱥᱟᱠᱟᱢ ᱠᱚᱧ ᱫᱩᱠᱢᱟᱹ ᱟᱹᱜᱩᱭ ᱛᱟᱞᱮᱭᱟ